ᱟᱞᱮ ᱱᱚᱣᱟ ᱠᱚᱨᱮ ᱫᱚ ᱞᱟᱹᱴᱩ ᱥᱤᱞᱯᱳ ᱫᱚ ᱵᱟᱹᱱᱩᱜᱼᱟ ᱢᱮᱱᱟᱜᱼᱟ ᱢᱟᱱᱮ ᱦᱩᱲᱩ ᱨᱤᱫ ᱢᱤᱞ ᱛᱟᱨᱯᱚᱨᱮ ᱵᱤᱥᱠᱩᱴ ᱯᱷᱮᱠᱴᱨᱤ ᱛᱟᱯᱚᱨᱮ ᱯᱮᱞᱟᱥᱴᱤᱠ ᱯᱷᱮᱠᱴᱨᱤ ᱱᱤᱭᱟᱹ ᱠᱚ ᱤᱭᱟᱹ ᱨᱮᱫᱚ ᱢᱟᱱᱮ ᱞᱟᱭᱥᱮᱱᱥ ᱞᱟᱜᱟᱜᱼᱟ ᱟᱨ ᱚᱱᱟ ᱠᱩᱴᱷᱤᱨ ᱥᱤᱞᱯᱳ ᱨᱮᱫᱚ ᱢᱟᱱᱮ ᱟᱞᱮ ᱟᱛᱩ ᱠᱚᱨᱮᱜᱮ ᱚᱱᱟ ᱫᱚᱠᱚ ᱢᱟᱱᱮ ᱱᱟᱦᱮᱞ ᱠᱚ ᱡᱩᱛᱟ ᱡᱚᱱᱚᱜ ᱠᱚ ᱜᱟᱞᱟᱝᱼᱟ ᱯᱟᱹᱴᱤᱭᱟᱹ ᱠᱚ ᱜᱟᱞᱟᱝᱼᱟ ᱯᱷᱟᱹᱴᱤᱭᱟᱹ ᱠᱚ ᱡᱩᱛᱟ ᱦᱟᱴᱟᱜ ᱠᱚ ᱵᱮᱱᱟᱣᱟ ᱫᱟᱹᱣᱲᱟᱹ ᱠᱚ ᱵᱮᱱᱟᱣᱟ ᱟᱨ

ᱦᱟᱥᱟ ᱨᱮᱭᱟᱝ ᱠᱩᱴᱷᱤ ᱠᱚᱠᱚ ᱵᱮᱱᱟᱣᱟ ᱟᱨ

ᱠᱩᱴᱷᱮ ᱠᱚᱠᱚ ᱵᱮᱱᱟᱣᱟ ᱟᱨ ᱡᱮ ᱱᱤᱭᱟᱹ ᱠᱚ ᱡᱩᱛ ᱞᱮᱠᱷᱟᱡ ᱫᱚ ᱚᱲᱟᱜ ᱠᱚᱨᱮ ᱢᱟᱱᱮ ᱡᱟᱦᱟᱸ ᱛᱤᱥ ᱵᱟᱝ ᱱᱤᱛᱚᱜ ᱟᱸᱫᱽ ᱪᱟᱵᱟᱜ ᱦᱤᱲᱤᱧ ᱪᱟᱵᱟᱜ ᱠᱟᱱ ᱛᱟᱵᱚᱱᱟ ᱱᱤᱭᱟᱹ ᱠᱚ ᱡᱩᱛ ᱟᱨ ᱱᱤᱭᱟᱹ ᱠᱚ ᱵᱮᱱᱟᱣ ᱤᱫᱤ ᱞᱮᱠᱷᱟᱡ ᱫᱚ ᱫᱤᱥᱟᱹ ᱛᱟᱦᱮᱱᱟ ᱟᱨ